ᱟᱵᱚᱣᱟᱜ ᱜᱟᱛᱷᱟᱠ ᱨᱮ ᱛᱤᱨᱞᱟᱹ ᱠᱚᱣᱟᱜ ᱪᱟᱸᱫᱚ ᱠᱤᱭᱟᱹ ᱪᱤᱠᱤᱛᱥᱟ ᱫᱚ ᱥᱮ ᱨᱚᱠᱚᱢ ᱵᱟᱹᱱᱩᱜᱼᱟ ᱢᱮᱱ ᱠᱷᱟᱱ ᱪᱟᱸᱫᱚ ᱠᱤᱭᱟᱹ ᱚᱠᱛᱮ ᱛᱤᱨᱞᱟᱹ ᱠᱚᱣᱟᱜ ᱢᱟᱱᱟᱣ ᱜᱩᱱᱟᱹᱣ ᱠᱤᱪᱷᱩ ᱢᱮᱱᱟᱜᱼᱟ ᱚᱱᱟ ᱠᱚ ᱫᱚ ᱦᱩᱭᱩᱜ ᱠᱟᱱᱟ ᱟᱵᱚᱣᱟᱜ ᱥᱟᱱᱛᱟᱲᱟᱜ ᱵᱚᱸᱜᱟ ᱵᱳᱨᱳ ᱥᱮ ᱚᱱᱠᱟᱱ ᱯᱩᱡᱟᱹ ᱥᱚᱢᱚᱭ ᱩᱱᱠᱩᱣᱟᱜ ᱫᱚ ᱚᱱᱟ ᱠᱚ ᱡᱤᱱᱤᱥ ᱠᱚ ᱫᱚ ᱡᱚᱴᱮᱫᱽ ᱠᱚ ᱫᱚ ᱵᱟᱝ ᱜᱟᱱᱚᱜᱼᱟ ᱪᱷᱚᱪ ᱪᱷᱚᱨᱟ ᱦᱚᱸ ᱵᱟᱝ ᱜᱟᱱᱚᱜ ᱛᱟᱠᱚᱣᱟ ᱟᱨ ᱚᱱᱠᱟᱱ ᱵᱟᱨᱜᱮ ᱠᱚ ᱵᱚᱞᱚ ᱫᱚ ᱩᱱᱠᱩ ᱢᱟᱱᱟ ᱜᱮᱭᱟ ᱟᱨ ᱚᱱᱠᱟᱱ ᱪᱟᱸᱫᱚ ᱠᱤᱭᱟᱹ ᱥᱚᱢᱚᱭ ᱫᱚ ᱥᱟᱯᱷᱟ ᱥᱟᱹᱯᱷᱤ ᱮᱠᱟᱞᱜᱤ ᱞᱟᱹᱠᱛᱤ ᱠᱟᱱᱟ ᱥᱟᱯᱷᱟ ᱥᱟᱹᱯᱷᱤ ᱦᱚᱨᱚᱜ ᱵᱟᱸᱫᱮ ᱥᱮ ᱱᱟᱯᱟᱭ ᱡᱟᱢᱟ ᱯᱮᱱᱴ ᱦᱚᱨᱚᱜ ᱞᱟᱹᱠᱛᱤᱭᱟᱱ ᱠᱟᱱᱟ